ᱦᱮᱸ ᱦᱮᱞᱳ ᱚᱸᱻ ᱞᱟᱹᱭ ᱫᱟᱹᱞᱤᱧ ᱪᱮᱫᱞᱮᱠᱟ ᱤᱭᱟᱹ ᱤᱭᱟᱹ ᱚᱱᱟ ᱫᱚᱠᱟᱱ ᱥᱮᱫ ᱨᱮᱜᱮ ᱥᱮ ᱟᱪᱪᱷᱟ ᱟᱫᱚ ᱪᱮᱫᱞᱮᱠᱟ ᱦᱟᱱᱮ ᱢᱤᱫᱴᱟᱝ ᱠᱟᱜᱚᱡᱽ ᱞᱤᱧ ᱢᱮᱛᱟᱫ ᱵᱤᱱ ᱛᱟᱦᱮᱸᱫ ᱫᱚ ᱦᱟᱱᱟ ᱤᱭᱟᱹ ᱨᱟᱢᱫᱟᱥ ᱥᱚᱨᱮᱱᱟᱜ ᱨᱟᱢᱫᱟᱥ ᱥᱚᱨᱮᱱ ᱫᱚ ᱵᱟᱝ ᱦᱟᱹᱱᱤ ᱤᱭᱟᱹ ᱨᱟᱢᱫᱟᱥ ᱴᱩᱰᱩᱣᱟᱜ ᱦᱳᱭ ᱠᱷᱮᱨᱣᱟᱞ ᱵᱚᱝᱥᱚ ᱫᱷᱚᱨᱚᱢ ᱯᱩᱛᱷᱤ ᱧᱟᱢᱚᱜᱼᱟ ᱥᱮ ᱦᱮᱸ ᱢᱟ ᱢᱟᱱᱮ ᱢᱚᱴᱟᱢᱩᱴᱤ ᱫᱚᱥ ᱯᱤᱥ ᱜᱟᱱ ᱦᱳᱭᱛᱚ ᱟᱨ ᱟᱨ ᱟᱨ ᱱᱚᱣᱟ ᱤᱭᱟᱹ ᱪᱮᱫ ᱤᱧ ᱞᱟᱹᱭᱟ ᱱᱚᱣᱟ ᱡᱟᱦᱟᱸ ᱥᱮᱢᱮᱞ ᱤᱭᱟᱹ ᱜᱨᱮᱡᱩᱭᱮᱥᱚᱱ ᱵᱳᱨᱰ ᱤᱭᱟᱹ ᱵᱟᱞᱟ ᱥᱤᱞᱮᱵᱟᱥ ᱨᱮ ᱡᱟᱦᱟᱸ ᱠᱚ ᱤᱭᱟᱹ ᱢᱮᱱᱟᱜ ᱫᱚ ᱦᱳᱭ ᱦᱳᱭ ᱚᱱᱟ ᱠᱚᱨᱮᱱᱟᱜ ᱟᱪᱪᱷᱟ ᱦᱳᱭ ᱰᱤᱥᱠᱟᱣᱩᱱᱴ ᱫᱚ ᱢᱟᱱᱮ ᱟᱫᱚ ᱟᱹᱞᱤᱧ ᱫᱚ ᱱᱟᱜ ᱤᱭᱟᱹᱭ ᱞᱟᱹᱭᱮᱜᱼᱟ ᱟᱹᱞᱤᱧ ᱫᱚ ᱱᱟᱜ ᱦᱟᱱᱛᱮ ᱤᱭᱟᱹ ᱥᱮᱫ ᱞᱤᱧ ᱤᱫᱤ ᱞᱟᱹᱜᱤᱫᱼᱟ ᱱᱚᱣᱟ ᱦᱟᱱᱟ ᱯᱟᱴᱟ ᱵᱤᱸᱫᱷᱟᱹ ᱥᱮᱫ ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱳᱭ ᱰᱤᱥᱠᱟᱣᱩᱱᱴ ᱠᱚ ᱯᱟᱞᱮᱱ ᱦᱟᱸᱜ ᱢᱮᱱᱟᱜ ᱜᱮᱭᱟ

ᱱᱚᱣᱟ ᱤᱭᱟᱹ ᱠᱚ ᱵᱟᱠᱷᱮᱬ ᱠᱚ ᱵᱟᱠᱷᱮᱬ ᱥᱮᱨᱮᱧ ᱢᱟᱨᱮ ᱥᱮᱨᱮᱧ ᱠᱚ ᱦᱳᱭ ᱟᱪᱪᱷᱟ ᱟᱪᱪᱷᱟ ᱴᱷᱤᱠᱜᱮᱭᱟ ᱛᱚᱵᱮ ᱢᱤᱫ ᱫᱤᱱ ᱞᱤᱧ ᱯᱷᱳᱱᱟ ᱛᱟᱞᱚᱦᱮ ᱱᱟᱜ ᱟᱨ ᱢᱤᱫ ᱫᱤᱱ ᱦᱮᱸ ᱦᱮᱸ ᱴᱷᱤᱠᱜᱮᱭᱟ ᱡᱚᱦᱟᱨ ᱜᱮ